ᱦᱮᱸ ᱦᱮᱞᱳ ᱦᱮᱸ ᱛᱤᱦᱤᱧ ᱠᱷᱩᱞᱟᱹᱣ ᱛᱟᱦᱮᱱᱟ ᱪᱮᱫᱠᱟᱱ ᱥᱚᱢᱚᱭ ᱞᱟᱜᱟᱜᱼᱟ ᱟᱪᱪᱷᱟ ᱟᱨ ᱤᱱᱟᱹ ᱜᱮ

ᱦᱮᱸ ᱯᱟᱥᱯᱳᱨᱴ ᱪᱷᱚᱵᱤ ᱨᱮ ᱡᱩᱫᱤ ᱛᱤᱱ ᱛᱷᱮᱠᱮ ᱪᱟᱨ ᱠᱚᱯᱤ ᱦᱟᱛᱟᱣᱟᱢ ᱛᱟᱦᱞᱮᱠᱷᱱ ᱠᱩᱲᱤ ᱴᱟᱠᱟ ᱜᱟᱱ ᱯᱟᱲᱟᱣ ᱫᱟᱲᱮᱭᱟᱜᱼᱟ ᱟᱨ ᱡᱩᱫᱤ ᱪᱷᱚ ᱠᱚᱯᱤ ᱦᱟᱛᱟᱣ ᱞᱮᱠᱷᱟᱱ ᱮᱸᱰᱮ ᱠᱷᱟᱱ ᱪᱷᱚ ᱛᱷᱮᱠᱮ ᱟᱴ ᱫᱚᱥ ᱠᱚᱯᱤ ᱦᱟᱛᱟᱣ ᱞᱮᱠᱷᱟᱱ ᱛᱤᱨᱤᱥ ᱫᱚ ᱵᱟᱝ ᱪᱚᱞᱞᱤᱥ ᱴᱟᱠᱟ ᱛᱮᱜᱮ ᱦᱩᱭ ᱜᱚᱫᱚᱜᱼᱟ ᱦᱩᱸ ᱦᱮᱸ ᱫᱚᱠᱟᱱ ᱡᱷᱤᱡ ᱛᱟᱦᱮᱱᱟ ᱥᱮᱛᱟᱜ ᱟᱴᱴᱟ ᱠᱷᱚᱱ ᱵᱟᱨᱚᱴᱟ ᱯᱚᱨᱡᱚᱱᱛᱚ ᱟᱨ ᱵᱟᱨᱚᱴᱟ ᱳᱭ ᱴᱤᱯᱷᱤᱱ ᱯᱚᱨᱮ ᱛᱤᱱᱴᱟ ᱪᱟᱴᱴᱟ ᱥᱮᱫ ᱠᱷᱩᱞᱟᱹᱣ ᱦᱩᱭᱩᱜ ᱜᱮᱭᱟ ᱪᱟᱴᱴᱟ ᱛᱷᱮᱠᱮ ᱟ ᱭᱩᱵ ᱟᱴᱴᱟ ᱯᱚᱨᱡᱚᱱᱛᱚ ᱦᱩᱸ ᱴᱷᱤᱠ ᱜᱮᱭᱟ ᱦᱮᱸ ᱦᱮᱸ ᱴᱷᱤᱠ ᱟᱪᱷᱮ ᱢᱟ